ᱤᱧ ᱫᱚ ᱮᱱᱮᱡ ᱥᱮᱨᱮᱧ ᱯᱟᱹᱦᱤᱞ ᱯᱟᱹᱦᱤᱞ ᱫᱚ ᱟᱹᱰᱤ ᱞᱟᱡᱟᱣ ᱧᱚᱜ ᱟᱨ ᱵᱚᱛᱚᱨᱜᱮ ᱥᱮ ᱱᱟᱨᱵᱷᱟᱥ ᱧᱚᱜ ᱜᱮᱧ ᱵᱩᱡᱷᱟᱹᱣ ᱮᱫ ᱛᱟᱸᱦᱮᱱᱟ ᱱᱤᱛᱚᱝ ᱫᱚ ᱛᱤᱦᱤᱧ ᱜᱟᱯᱟ ᱫᱚ ᱮᱱᱮᱡ ᱥᱮᱨᱮᱧ ᱟᱥᱛᱮ ᱟᱥᱛᱮ ᱛᱮ ᱥᱛᱮ ᱟᱥᱛᱮ ᱛᱮ ᱮᱱᱮᱡ ᱥᱤᱨᱤᱧ ᱞᱟᱹᱜᱤᱫ ᱛᱮ ᱵᱚᱛᱚᱨ ᱵᱷᱟᱜᱟᱣᱭᱮᱱ ᱛᱤᱧᱟ ᱛᱤᱦᱤᱧ ᱜᱟᱯᱟ ᱫᱚ ᱵᱟᱹᱧ ᱵᱚᱛᱚᱨᱚᱜ ᱠᱟᱱᱟ ᱥᱮ ᱵᱟᱹᱧ ᱱᱟᱨᱵᱷᱟᱥᱚᱜ ᱠᱟᱱᱟ ᱦᱚᱲ ᱠᱩ ᱥᱟᱢᱟᱝ ᱨᱮᱦᱚᱸ ᱮᱱᱮᱡ ᱥᱮᱨᱮᱧ ᱫᱟᱲᱮᱭᱟᱜ ᱠᱟᱱ ᱜᱮᱭᱟᱹᱧ ᱮᱱᱮᱡ ᱥᱮᱨᱮᱧ ᱫᱟᱲᱮᱭᱟᱜ ᱠᱟᱱ ᱜᱮᱭᱟᱹᱧ